ᱞᱮᱯᱴᱚᱯ ᱫᱚ ᱱᱟᱦᱟᱜ ᱡᱩᱜᱨᱮ ᱟᱹᱰᱤ ᱞᱟᱹᱠᱛᱤᱭᱟᱱᱟᱜ ᱫᱩᱨᱤᱵᱽ ᱢᱮᱱᱛᱮ ᱢᱚᱱᱮᱜ ᱠᱟᱱᱟ ᱪᱮᱫᱟᱜ ᱥᱮ ᱞᱮᱯᱴᱚᱯ ᱥᱮ ᱠᱚᱢᱯᱤᱭᱩᱴᱟᱨ ᱵᱮᱜᱚᱨ ᱱᱟᱦᱟᱜ ᱫᱚ ᱪᱮᱫ ᱦᱚᱸ ᱵᱟᱝ ᱦᱩᱭᱩᱜ ᱠᱟᱱᱟ ᱞᱮᱯᱴᱚᱯ ᱟᱨ ᱠᱚᱢᱯᱤᱭᱩᱴᱟᱨᱮ ᱡᱚᱛᱚ ᱞᱮᱠᱟᱱ ᱠᱟᱹᱢᱤ ᱦᱩᱭᱩᱜ ᱠᱟᱱᱟ ᱚᱱᱟ ᱠᱷᱟᱹᱛᱤᱨ ᱜᱮ ᱞᱮᱯᱴᱚᱯ ᱫᱚ ᱟᱹᱰᱤ ᱡᱟᱹᱨᱩᱲ ᱟᱢᱟᱜ ᱫᱩᱨᱤᱵᱽ ᱢᱚᱱᱮᱜ ᱠᱟᱱᱟ ᱤᱧ ᱫᱚ ᱢᱤᱫᱴᱟᱝ ᱥᱚᱥᱛᱷᱟ ᱨᱤᱧ ᱠᱟᱹᱢᱤᱭᱟ ᱱᱚᱣᱟ ᱨᱮᱭᱟᱜ ᱧᱩᱛᱩᱢ ᱫᱚ ᱥᱩᱪᱚᱱᱟ ᱱᱚᱰᱮ ᱦᱚᱸ ᱟᱭᱢᱟ ᱜᱮᱱ ᱞᱮᱯᱴᱚᱯ ᱥᱮ ᱠᱳᱢᱯᱤᱭᱩᱴᱟᱨ ᱢᱮᱱᱟᱜᱼᱟ ᱟᱫᱚ ᱫᱤᱱᱚᱢᱟᱱ ᱵᱷᱳᱨ ᱜᱮ ᱱᱚᱣᱟ ᱠᱚᱫᱚᱢ ᱵᱮᱵᱚᱦᱟᱨ ᱫᱟᱲᱮᱭᱟᱜᱼᱟ ᱟᱨ ᱚᱱᱟ ᱛᱟᱭᱚᱢ ᱫᱚ ᱵᱟᱝ ᱟᱫᱚ ᱟᱹᱰᱤ ᱟᱴ ᱤᱪᱪᱷᱟᱹ ᱛᱟᱸᱦᱮ ᱠᱟᱱᱟ ᱢᱤᱫᱴᱮᱱ ᱞᱮᱯᱴᱚᱯ ᱠᱤᱨᱤᱧ ᱨᱮᱭᱟᱜ ᱚᱱᱟ ᱠᱷᱟᱹᱛᱤᱨ ᱤᱧᱫᱚ ᱢᱤᱫ ᱥᱮᱨᱢᱟ ᱫᱷᱚᱨᱮ ᱠᱟᱹᱣᱰᱤᱧ ᱫᱚᱦᱚ ᱡᱟᱣᱨᱟ ᱞᱮᱫᱟ ᱟᱨ ᱚᱱᱟ ᱠᱟᱹᱣᱰᱤ ᱛᱮᱜᱮ ᱫᱚᱦᱚ ᱡᱟᱣᱨᱟ ᱠᱟᱛᱮ ᱢᱤᱫᱴᱟᱝ ᱞᱮᱯᱴᱚᱯ ᱤᱧ ᱠᱤᱨᱤᱧ ᱠᱮᱫᱟ ᱞᱮᱯᱴᱚᱯ ᱦᱚᱸ ᱫᱚᱠᱟᱱ ᱨᱮ ᱥᱮᱱ ᱠᱟᱛᱮ ᱤᱧ ᱧᱮᱞ ᱠᱮᱫᱟ ᱟᱭᱢᱟ ᱞᱮᱠᱟᱱᱟᱜ ᱢᱮᱱᱟᱜᱼᱟ ᱟᱨ ᱫᱟᱢ ᱠᱚᱦᱚᱸ ᱵᱷᱮᱜᱟᱨ ᱵᱷᱮᱜᱟᱨ ᱜᱮᱭᱟ ᱤᱧ ᱡᱟᱦᱟ ᱞᱮᱯᱴᱚᱯ ᱤᱧ ᱦᱟᱛᱟᱣ ᱟᱠᱟᱫ ᱱᱚᱣᱟ ᱨᱮᱭᱟᱜ ᱠᱳᱢᱯᱟᱱᱤ ᱫᱚᱭ ᱦᱩᱭᱩᱜ ᱠᱟᱱᱟ ᱞᱮᱱᱮᱵᱷᱳ ᱱᱚᱣᱟ ᱫᱚ ᱟᱹᱰᱤ ᱟᱴᱤᱧ ᱠᱩᱥᱤ ᱟᱠᱟᱫᱟ ᱪᱮᱫᱟᱜ ᱥᱮ ᱱᱚᱣᱟ ᱫᱚ ᱠᱤᱵᱳᱨᱰ ᱠᱚᱦᱚᱸ ᱦᱮᱸᱫᱮ ᱜᱮᱭᱟ ᱟᱨ ᱚᱞ ᱠᱚᱫᱚ ᱯᱩᱰ ᱛᱮ ᱚᱞ ᱢᱮᱱᱟᱜᱼᱟ ᱛᱳ ᱢᱤᱫ ᱜᱷᱟᱹᱲᱤᱡᱽ ᱛᱮ ᱧᱮᱞ ᱧᱟᱢ ᱜᱚᱫᱚᱜᱼᱟ ᱟᱨ ᱱᱚᱣᱟ ᱞᱮᱯᱴᱚᱯ ᱫᱚ ᱟᱹᱰᱤ ᱦᱚᱸ ᱵᱟᱝ ᱢᱚᱴᱟᱭᱟ ᱯᱟᱛᱞᱟ ᱜᱮᱭᱟ ᱟᱨ ᱦᱟᱢᱟᱞ ᱦᱚᱸ ᱡᱟᱹᱥᱛᱤ ᱵᱟᱝ ᱦᱟᱢᱟᱞᱟ ᱵᱮᱥ ᱦᱟᱞᱠᱟ ᱥᱟᱹᱦᱤᱡ ᱚᱱᱟᱛᱮ ᱱᱚᱣᱟ ᱞᱮᱯᱴᱚᱯ ᱫᱩᱧ ᱠᱩᱥᱤ ᱟᱠᱟᱫᱟ ᱟᱨ ᱞᱮᱯᱴᱚᱯ ᱨᱮ ᱟᱭᱢᱟ ᱞᱮᱠᱟᱱ ᱠᱟᱹᱢᱤ ᱦᱩᱭᱩᱜ ᱠᱟᱱᱟ ᱡᱟᱦᱟ ᱠᱚᱫᱚ ᱥᱩᱪᱚᱱᱟᱨᱮ ᱠᱟᱹᱢᱤ ᱛᱟᱭᱚᱢ ᱦᱚᱸ ᱚᱲᱟᱜ ᱨᱮ ᱥᱟᱨᱮᱡ ᱠᱟᱹᱢᱤ ᱠᱩᱧ ᱥᱟᱹᱛ ᱫᱟᱲᱮᱭᱟᱜ ᱠᱟᱱᱟ ᱟᱨ ᱥᱴᱳᱨᱤ ᱳᱭᱟᱨᱠ ᱵᱚᱞᱮ ᱢᱤᱫᱴᱮᱱ ᱥᱟᱭᱤᱴ ᱢᱮᱱᱟᱜᱼᱟ ᱚᱰᱮ ᱠᱷᱚᱱᱟᱜ ᱥᱟᱛᱟᱞᱤ ᱛᱮ ᱦᱩᱰᱤᱧ ᱩᱢᱮᱨ ᱨᱮᱱ ᱜᱤᱫᱽᱨᱟᱹ ᱠᱚ ᱞᱟᱹᱜᱤᱫ ᱜᱚᱞᱯᱚᱠᱩᱧ ᱴᱨᱟᱱᱥᱮᱞᱮᱴ ᱮᱫᱟ ᱱᱚᱣᱟ ᱤᱭᱟᱹᱛᱮ ᱟᱹᱰᱤ ᱟᱴ ᱟᱭᱢᱟ ᱞᱮᱠᱟᱱ ᱠᱟᱹᱢᱤᱧ ᱪᱮᱫ ᱫᱟᱲᱮᱭᱟᱜ ᱠᱟᱱᱟ ᱤᱧᱟᱜ ᱱᱤᱡᱮᱥᱚ ᱢᱤᱫᱴᱟᱜ ᱞᱮᱯᱴᱚᱯ ᱢᱮᱱᱟᱜ ᱠᱷᱟᱹᱛᱤᱨ ᱛᱮ ᱚᱱᱟ ᱠᱷᱟᱹᱛᱤᱨ ᱛᱮ ᱫᱚ ᱟᱹᱰᱤ ᱟᱴᱤᱧ ᱠᱩᱥᱤᱭᱟᱜ ᱠᱟᱱᱟ ᱥᱮ ᱢᱤᱫᱴᱟᱝ ᱞᱟᱹᱛᱤᱭᱟᱱᱟᱜ ᱫᱩᱨᱤᱵᱽ ᱢᱮᱱᱛᱤᱧ ᱢᱚᱱᱮᱭᱮᱫᱟ